ᱚᱱᱟ ᱤᱧᱟᱹᱜ ᱱᱚᱣᱟ ᱥᱩᱨ ᱥᱩᱯᱩᱨ ᱨᱮ ᱢᱤᱫᱴᱟᱝ ᱜᱮ ᱥᱴᱮᱰᱤᱭᱟᱢ ᱱᱟᱣᱟ ᱟᱠᱟᱨᱛᱮᱠᱚ ᱵᱮᱱᱟᱣ ᱠᱟᱫᱟ ᱡᱟᱦᱟᱸ ᱫᱚ ᱠᱷᱩᱲᱤᱰᱩᱝᱨᱤ ᱢᱩᱦᱡᱟᱹ ᱨᱮ ᱢᱮᱱᱟᱜ ᱠᱟᱫᱟ ᱟᱫᱚ ᱱᱚᱣᱟ ᱠᱷᱩᱲᱤ ᱰᱩᱝᱨᱤ ᱢᱩᱦᱡᱟᱹᱨᱮ ᱢᱮᱱᱟᱜ ᱠᱟᱫᱟ ᱚᱱᱟ ᱚᱱᱟ ᱥᱴᱮᱰᱤᱭᱟᱢ ᱨᱮᱫᱚ ᱦᱟᱸᱜ ᱵᱟᱦᱨᱮ ᱵᱟᱦᱨᱮ ᱠᱷᱚᱱᱟᱜ ᱠᱚ ᱦᱤᱡᱩᱜ ᱠᱟᱱᱟ ᱠᱚ ᱯᱷᱩᱴᱵᱚᱞ ᱠᱷᱮᱞᱳᱸᱰ ᱟᱫᱚ ᱱᱤᱛᱚᱜ ᱫᱷᱟᱨᱤᱡ ᱛᱮ ᱱᱚᱰᱮ ᱫᱚ ᱚᱱᱟ ᱯᱷᱩᱴᱵᱚᱞ ᱠᱷᱮᱞᱳᱸᱰ ᱜᱮ ᱦᱟᱸᱜ ᱪᱟᱞᱟᱜ ᱠᱟᱱᱟ ᱟᱨᱚ ᱟᱭᱢᱟ ᱟᱭᱢᱟ ᱠᱷᱮᱞᱟ ᱢᱮᱱᱟᱜ ᱠᱟᱫᱟ ᱠᱨᱤᱠᱮᱴ ᱠᱚ ᱚᱱᱠᱟ ᱞᱮᱠᱟᱱᱟᱜ ᱠᱷᱮᱞᱟ ᱫᱚ ᱵᱟᱝ ᱦᱩᱭᱩᱜ ᱠᱟᱱᱟ ᱱᱚᱰᱮ ᱫᱚ ᱟᱨ ᱡᱟᱦᱟᱸ ᱫᱚ ᱮᱱᱮᱡ ᱥᱮᱨᱮᱧ ᱠᱷᱮᱞᱳᱸᱰ ᱚᱱᱟ ᱮᱨᱮ ᱮᱱᱮᱡ ᱥᱮᱨᱮᱧ ᱠᱷᱮᱞᱳᱸᱰ ᱦᱚᱸ ᱱᱚᱰᱮ ᱫᱚ ᱵᱟᱝ ᱦᱩᱭᱩᱜ ᱠᱟᱱᱟ ᱱᱚᱰᱮ ᱫᱚ ᱠᱮᱵᱚᱞ ᱢᱟᱛᱨᱚ ᱱᱤᱛᱚᱜ ᱫᱚ ᱥᱮᱨᱢᱟᱨᱮ ᱢᱤᱫ ᱫᱷᱟᱣ ᱠᱤ ᱵᱟᱨ ᱫᱷᱟᱣ ᱜᱟᱱ ᱠᱷᱮᱞᱳᱸᱰ ᱠᱚ ᱫᱚᱦᱚᱭ ᱫᱟ ᱟᱨ ᱚᱱᱟ ᱠᱷᱮᱞᱳᱸᱰ ᱫᱚ ᱱᱚᱜᱼᱚ ᱱᱚᱣᱟ ᱯᱷᱩᱴᱵᱚᱞ ᱠᱷᱮᱞᱳᱸᱰ ᱯᱷᱩᱴᱵᱚᱞ ᱠᱷᱮᱞᱳᱸᱰ ᱪᱷᱟᱲᱟ ᱱᱤᱛᱚᱝ ᱫᱚ ᱟᱫᱚ ᱮᱴᱟᱜ ᱠᱷᱮᱞᱳᱸᱰ ᱫᱚ ᱦᱟᱸᱜ ᱵᱟᱝ ᱧᱮᱞ ᱧᱟᱢᱚᱜ ᱠᱟᱱᱟ ᱚᱱᱟ ᱞᱮᱠᱟᱛᱮ ᱟᱫᱚ ᱵᱟᱹᱲᱛᱤ ᱫᱚ ᱪᱮᱜ ᱤᱧ ᱢᱮᱱᱟ ᱱᱚᱣᱟ ᱯᱷᱴᱵᱚᱞ ᱠᱷᱮᱞᱳᱸᱰ ᱪᱷᱟᱲᱟ ᱱᱚᱰᱮ ᱫᱚ ᱵᱟᱝ ᱦᱩᱭᱩᱜ ᱠᱟᱱ ᱠᱷᱟᱹᱛᱤᱨ ᱟᱫᱚ ᱵᱟᱹᱲᱛᱤ ᱫᱚ ᱤᱧ ᱵᱮᱱᱟᱣ ᱠᱟᱛᱮᱫ ᱫᱚ ᱵᱟᱹᱧ ᱢᱮᱱ ᱫᱟᱲᱮᱭᱟᱜ ᱠᱟᱱᱟ ᱱᱚᱜᱼᱚ ᱱᱚᱝᱠᱟ ᱞᱮᱠᱟ ᱟᱫᱚ ᱠᱷᱮᱞᱳᱸᱰ ᱦᱚᱸ ᱟᱫᱚ ᱱᱚᱰᱮ ᱫᱚ ᱠᱮᱵᱚᱞ ᱮᱱᱮᱡ ᱥᱮᱨᱮᱧ ᱮᱸᱰᱮ ᱠᱷᱟᱱ ᱫᱚ ᱥᱚᱦᱨᱟᱭ ᱥᱩᱢᱟᱹᱭ ᱡᱩᱫᱤ ᱮᱱᱮᱡ ᱥᱮᱨᱮᱧ ᱫᱟᱣ ᱠᱚ ᱧᱟᱢ ᱠᱚᱜᱼᱟ ᱮᱸᱰᱮ ᱠᱷᱟᱱ ᱫᱚ ᱚᱱᱟ ᱥᱴᱮᱰᱤᱭᱟᱢ ᱨᱮᱜᱮ ᱦᱳᱭ ᱛᱚ ᱮᱱᱮᱡ ᱥᱮᱨᱮᱧ ᱦᱚᱸ ᱦᱩᱭ ᱫᱟᱲᱮ ᱠᱚᱜᱼᱟ